ᱱᱤᱭᱟᱹ ᱟᱹᱛᱩᱨᱮ ᱡᱮᱢᱚᱱ ᱥᱟᱸᱜᱷᱟᱲ ᱠᱚ ᱡᱮᱢᱚᱱ ᱠᱚ ᱢᱮᱱ ᱦᱚᱪᱚᱭᱫᱟ ᱡᱮᱢᱚᱱ ᱩᱱᱠᱩ ᱟᱞᱮ ᱟᱹᱛᱩ ᱨᱮ ᱡᱮᱢᱚᱱ ᱟᱭᱢᱟ ᱜᱚᱴᱮᱡ ᱡᱮᱢᱚᱱ ᱦᱩᱭ ᱵᱟᱲᱟᱣ ᱠᱟᱱᱟ ᱡᱮᱢᱚᱱ ᱠᱚᱲᱟᱼᱠᱩᱲᱤ ᱠᱚ ᱵᱟᱨᱮᱛᱮ ᱜᱟᱞᱢᱟᱨᱟᱣ ᱦᱩᱭ ᱵᱟᱲᱟᱣ ᱠᱟᱱᱟ ᱟᱨᱦᱚᱸ ᱡᱮᱢᱚᱱ ᱚᱱᱟᱠᱚ ᱟᱨᱚ ᱡᱮᱢᱚᱱ ᱜᱟᱞᱢᱟᱨᱟᱣ ᱡᱮᱢᱚᱱ ᱵᱟᱦᱨᱮ ᱠᱷᱚᱡ ᱟᱞᱮ ᱞᱮ ᱜᱟᱞᱢᱟᱨᱟᱣ ᱵᱟᱲᱟ ᱠᱮᱫᱟ ᱜᱟᱞᱢᱟᱨᱟᱣ ᱵᱟᱲᱟ ᱠᱟᱛᱮᱫ ᱡᱮᱢᱚᱱ ᱞᱮ ᱧᱮᱞ ᱵᱟᱲᱟ ᱠᱮᱫᱟ ᱵᱟᱞᱮ ᱯᱷᱚᱭᱥᱚᱞᱟ ᱫᱟᱲᱮᱭᱟᱫᱟ ᱡᱮᱢᱚᱱ ᱵᱟᱞᱮ ᱢᱩᱪᱟᱹᱫ ᱫᱟᱲᱮᱭᱟᱫᱟ ᱡᱮᱢᱚᱱ ᱟᱨᱦᱚᱸ ᱚᱱᱠᱟᱜᱮ ᱡᱮᱢᱚᱱ ᱮᱴᱟᱜ ᱵᱟᱨ ᱢᱟᱹᱡᱷᱤ ᱛᱮᱦᱚᱸ ᱵᱟᱝ ᱦᱩᱭ ᱞᱮᱱᱟ ᱛᱟᱭᱚᱢᱛᱮ ᱟᱞᱮ ᱞᱮ ᱪᱮᱫ ᱞᱮ ᱢᱮᱱ ᱠᱮᱫᱟ ᱛᱟᱭᱚᱢᱛᱮ ᱯᱮ ᱜᱚᱴᱮᱡ ᱢᱚᱬᱮ ᱢᱟᱹᱡᱷᱤ ᱞᱮ ᱡᱟᱣᱨᱟᱭᱮᱱᱟ ᱢᱤᱫᱴᱷᱮᱡ ᱢᱚᱬᱮ ᱢᱟᱹᱡᱷᱤ ᱜᱟᱞᱢᱟᱨᱟᱣ ᱠᱟᱛᱮᱫ ᱜᱟᱞᱢᱟᱨᱟᱣ ᱵᱟᱲᱟ ᱠᱟᱛᱮᱫ ᱧᱟᱯᱟᱢ ᱵᱟᱲᱟ ᱠᱟᱛᱮᱫ ᱛᱟᱨᱯᱚᱨᱮ ᱚᱱᱟ ᱤᱭᱟᱹ ᱠᱚᱞᱮ ᱴᱷᱤᱠ ᱠᱮᱫᱟ ᱵᱩᱜᱤ ᱠᱮᱫᱟᱞᱮ ᱪᱮᱫᱞᱮ ᱵᱩᱜᱤ ᱠᱮᱫᱟ ᱟᱨ ᱩᱱᱠᱩ ᱥᱟᱸᱜᱷᱟᱲ ᱠᱚ ᱩᱫᱩᱜ ᱛᱟᱵᱚᱱ ᱢᱟ ᱮᱴᱟᱜ ᱤᱭᱟᱹ ᱠᱷᱚᱡ ᱦᱚᱸ ᱟᱵᱚ ᱨᱮᱱ ᱥᱟᱸᱜᱷᱟᱲ ᱠᱚᱢᱟ ᱡᱮᱢᱚᱱ ᱱᱮᱶᱛᱟ ᱜᱤᱨᱟᱹ ᱵᱚᱱ ᱮᱢᱟᱣ ᱠᱚ ᱠᱟᱱᱟ ᱚᱱᱟ ᱱᱮᱶᱛᱟ ᱜᱤᱨᱟᱹ ᱛᱮᱜᱮ ᱟᱵᱚ ᱵᱚᱱ ᱢᱮᱛᱟᱣ ᱠᱚ ᱠᱟᱱᱟ ᱱᱚᱜᱼᱚᱭ ᱱᱮᱜᱼᱮ ᱛᱮᱜᱮ ᱜᱮᱵᱚ ᱟᱵᱚᱨᱮᱱ ᱠᱚ ᱦᱤᱡᱩᱜ ᱠᱟᱱ ᱛᱟᱵᱚᱱᱟ ᱟᱨ ᱡᱮᱢᱚᱱ ᱠᱚ ᱢᱮᱱᱫᱟ ᱡᱮᱢᱚᱱ ᱟᱵᱚᱨᱮᱱ ᱤᱭᱟᱹ ᱠᱚ ᱥᱮᱴᱮᱨᱚᱜ ᱠᱟᱱᱟ ᱩᱱᱠᱩ ᱞᱟᱹᱜᱤᱫ ᱛᱮ ᱟᱨ ᱛᱟᱨᱯᱚᱨᱮ ᱦᱩᱭᱩᱜ ᱠᱟᱱᱟ ᱟᱵᱚᱨᱮᱱ ᱱᱩᱠᱩ ᱥᱟᱸᱷᱟᱨᱤᱭᱟᱹ ᱠᱚ ᱪᱮᱫ ᱠᱚ ᱩᱱᱠᱩ ᱠᱚ ᱢᱮᱱᱫᱟ ᱢᱮᱱᱠᱟᱛᱮᱫ ᱡᱮᱢᱚᱱ ᱡᱚᱛᱚ ᱩᱱᱠᱩ ᱫᱚ ᱫᱤᱥᱚᱢ ᱫᱟᱬᱟᱱ ᱦᱚᱲ ᱠᱟᱱ ᱛᱟᱵᱚᱱᱟᱠᱚ ᱡᱮᱢᱚᱱ ᱡᱚᱛᱚ ᱠᱚᱜᱮ ᱢᱚᱡᱽ ᱱᱤᱭᱟᱹ ᱤᱭᱟᱹᱨᱮ ᱡᱮᱢᱚᱱ ᱟᱵᱚᱣᱟᱜ ᱤᱭᱟᱹ ᱠᱟᱱᱟ ᱛᱟᱨᱯᱚᱨᱮ ᱪᱟᱞᱟᱜ ᱠᱟᱱᱟ ᱥᱟᱸᱜᱷᱟᱨ ᱠᱚ ᱛᱟᱨᱯᱚᱨᱮ ᱠᱚᱣᱟᱜ ᱟᱸᱡᱚᱢᱫᱟ ᱜᱟᱯᱟᱞᱢᱟᱨᱟᱣ ᱚᱱᱟᱠᱚ ᱛᱚᱵᱮ ᱱᱤᱭᱟᱹ ᱟᱵᱚᱣᱟᱜ ᱨᱮᱱ ᱜᱟᱞᱢᱟᱨᱟᱣ ᱠᱚ ᱡᱚᱛᱚ ᱛᱮᱜᱮ ᱵᱩᱜᱤᱜ ᱠᱟᱱᱟ ᱵᱩᱜᱤ ᱛᱟᱦᱮᱱ ᱜᱮ ᱴᱷᱤᱠ ᱟᱨ ᱤᱭᱟᱹᱨᱮ ᱛᱚᱵᱮ ᱠᱚ ᱵᱟᱲᱟᱭᱚᱜᱼᱟ ᱛᱟᱨᱯᱚᱨᱮ ᱫᱚ ᱤᱭᱟᱹ ᱠᱚ ᱱᱟᱯᱟᱭ ᱤᱭᱟᱹ ᱠᱟᱱᱟ